ᱤᱧ ᱡᱚᱠᱷᱚᱱ ᱦᱟᱹᱠᱩ ᱥᱟᱵᱤᱧ ᱪᱟᱞᱟᱜᱼᱟ ᱛᱚᱠᱷᱚᱱ ᱤᱧᱟᱹᱜ ᱥᱟᱯᱟᱯ ᱫᱚᱧ ᱤᱫᱤᱭᱟ ᱯᱷᱟᱹᱛᱤᱭᱟᱹᱜ ᱯᱷᱟᱹᱛᱤᱭᱟᱹᱜ ᱛᱷᱟᱹᱨᱤ ᱡᱷᱟᱹᱞᱤ ᱠᱩᱰᱤ ᱴᱷᱮᱸᱜᱟ ᱟᱨ ᱵᱟᱹᱭᱦᱟᱹᱲᱨᱮ ᱡᱚᱫᱤ ᱵᱟᱹᱫᱽᱼᱵᱟᱹᱭᱦᱟᱹᱲᱨᱮ ᱦᱟᱠᱚᱧ ᱜᱚᱡ ᱠᱚᱣᱟ ᱛᱚ ᱞᱟᱜᱟᱣᱟᱹᱧᱟᱹ ᱛᱷᱟᱹᱨᱤ ᱟᱨ ᱯᱷᱟᱹᱛᱭᱟᱹᱜ ᱫᱟᱜᱤᱧ ᱟᱨᱮᱡᱟ ᱡᱚᱫᱤ ᱠᱟᱴᱠᱚᱢᱤᱧ ᱜᱚᱡ ᱠᱚᱣᱟ ᱛᱚ ᱵᱟᱹᱞᱴᱤᱱ ᱞᱟᱜᱟᱣᱤᱧᱟᱹ ᱟᱨ ᱱᱟᱦᱟᱜ ᱡᱩᱜᱽᱨᱮ ᱢᱤᱫᱵᱟᱨ ᱥᱮᱨᱢᱟ ᱞᱟᱦᱟᱨᱮ ᱦᱚᱲ ᱫᱚᱠᱚ ᱪᱟᱞᱟᱜᱠᱟᱱ ᱛᱮᱦᱮᱱᱟᱚᱜᱼᱟ ᱠᱩᱰᱤ ᱪᱟᱹᱝᱜᱽᱨᱤ ᱢᱩᱪᱩ ᱴᱟᱯᱟᱛᱮ ᱦᱟᱠᱚᱠᱚ ᱜᱚᱡᱮᱫᱠᱚ ᱛᱮᱦᱮᱱᱟ